ᱢᱳᱫᱤ ᱥᱚᱨᱠᱟᱨ ᱴᱷᱮᱡ ᱢᱟᱱᱮ ᱜᱮᱥ ᱞᱟᱹᱜᱤᱫ ᱤᱧ ᱮᱯᱞᱟᱭ ᱞᱮᱜᱼᱟ ᱟᱫᱚ ᱢᱟᱲᱟᱝ ᱢᱟ ᱵᱟᱹᱧ ᱧᱟᱢ ᱞᱮᱜᱼᱟ ᱟᱹᱰᱤ ᱛᱟᱭᱚᱢ ᱛᱤᱧ ᱧᱟᱢ ᱠᱮᱜᱼᱟ ᱜᱮᱥ ᱧᱟᱢ ᱠᱮᱜᱼᱟ ᱢᱟᱲᱟᱝ ᱢᱟ ᱠᱚᱢ ᱜᱮᱭᱟ ᱜᱮᱥ ᱯᱮᱨᱮᱡ ᱦᱚᱸ ᱟᱨ ᱱᱤᱛᱚᱝ ᱟᱜ ᱩᱱᱟᱹᱜ ᱰᱷᱮᱹᱨ ᱫᱟᱢ ᱮᱱᱟ ᱦᱟᱡᱟᱨ ᱴᱟᱠᱟ ᱠᱷᱚᱱ ᱡᱟᱹᱥᱛᱤ ᱡᱟᱦᱟᱸ ᱢᱚᱫᱤ ᱥᱚᱨᱠᱟᱨ ᱮᱢᱟᱜ ᱵᱚᱱᱟᱭ ᱜᱮᱥ ᱮᱢ ᱢᱟᱭ ᱮᱢᱚᱜ ᱠᱟᱱᱟ ᱟᱨ ᱱᱤᱛᱚᱜ ᱯᱮᱨᱮᱡᱟᱢ ᱪᱤᱠᱟᱹᱛᱮ ᱩᱱᱟᱹᱜ ᱫᱟᱢ ᱟᱠᱟᱱᱟ ᱯᱩᱭᱥᱟᱹ ᱛᱟᱦᱮᱱᱟ ᱛᱚᱵᱮ ᱛᱚᱢ ᱯᱮᱨᱮᱡ ᱫᱟᱲᱮᱭᱟᱜᱼᱟ ᱧᱟᱢ ᱠᱮᱜ ᱟᱹᱧ ᱜᱮᱥ ᱯᱮᱨᱮᱡ ᱠᱟᱛᱮ ᱚᱲᱟᱜ ᱤᱧ ᱟᱹᱜᱩ ᱠᱮᱜᱼᱟ ᱜᱮᱥ ᱯᱮᱨᱮᱡ ᱠᱟᱛᱮ ᱦᱚᱸ ᱚᱲᱟᱜ ᱤᱧ ᱟᱹᱜᱩ ᱠᱮᱜᱼᱟ ᱱᱤᱛᱚᱜ ᱢᱟ ᱞᱤᱠᱚᱜ ᱠᱟᱱᱟ ᱜᱮᱥ ᱚᱰᱳᱠᱚᱜ ᱠᱟᱱᱟ ᱚᱱᱠᱟ ᱯᱟᱭᱤᱯ ᱠᱚ ᱵᱟᱭ ᱵᱮᱥᱼᱟ ᱤᱧᱫᱚ ᱜᱮᱭᱟ ᱟᱫᱚ ᱵᱟᱭ ᱵᱮᱥ ᱵᱟᱹᱲᱤᱡᱟᱜ ᱮᱢ ᱠᱟᱜᱼᱟ ᱟᱨ ᱜᱮᱥ ᱨᱮᱱᱟᱜ ᱫᱟᱢ ᱦᱚᱸ ᱩᱱᱟᱹᱜ ᱰᱷᱮᱹᱨ ᱠᱟᱱᱟ ᱯᱮᱨᱮᱡ ᱦᱚᱸ ᱵᱟᱵᱚᱱ ᱯᱮᱨᱮᱡ ᱫᱟᱲᱮᱭᱟᱜᱼᱟ ᱱᱤᱛᱳᱜᱼᱢᱟ ᱥᱟᱛ ᱥᱚ ᱴᱟᱠᱟ ᱡᱚᱠᱷᱚᱱ ᱛᱟᱦᱮᱸ ᱠᱟᱱᱟ ᱩᱱ ᱥᱚᱢᱚᱭ ᱫᱚ ᱯᱮᱨᱮᱡ ᱠᱮᱜᱼᱟ ᱟᱨ ᱱᱤᱛᱚᱜ ᱫᱚ ᱵᱟᱨᱚ ᱥᱚ ᱭᱮᱱᱟ ᱵᱮᱥ ᱵᱮᱥᱟᱜ ᱦᱚᱸ ᱵᱟᱭ ᱮᱢᱚᱜ ᱠᱟᱱᱟ ᱟᱨ ᱜᱮᱥ ᱞᱤᱠᱚᱜ ᱠᱟᱱᱟ ᱚᱠᱟ ᱯᱟᱹᱭᱤᱯ ᱯᱚᱥᱟᱜᱚᱜ ᱠᱟᱱᱟ ᱚᱠᱚᱭᱟᱜ ᱪᱩᱞᱦᱟᱹ ᱠᱷᱟᱨᱟᱯᱚᱜ ᱠᱟᱱᱟ ᱟᱹᱰᱤ ᱮᱢ ᱫᱚᱭ ᱮᱢᱚᱜ ᱠᱟᱱ ᱜᱮᱭᱟ ᱵᱟᱝ ᱠᱟᱛᱷᱟ ᱫᱚ ᱵᱟᱝᱜᱮ ᱟᱫᱚ ᱵᱮᱥᱟᱜ ᱮ ᱮᱢᱚᱜᱼᱟ ᱛᱚᱵᱮ ᱛᱚ ᱵᱟᱹᱲᱤᱡ ᱵᱟᱹᱲᱤᱡᱟᱜ ᱮᱢ ᱮᱢᱚᱜ ᱠᱷᱟᱱ ᱫᱚ ᱵᱟᱭ ᱜᱟᱱᱚᱜᱼᱟ ᱪᱮ ᱜᱮᱥ ᱦᱟᱛᱟᱣ ᱠᱟᱛᱮ ᱦᱚᱸ ᱜᱮᱥ ᱚᱱᱟ ᱡᱟᱦᱟᱸᱭ ᱮᱢᱚᱜ ᱠᱟᱱᱟ ᱚᱱᱟ ᱟᱹᱜᱩ ᱠᱟᱛᱮ ᱦᱚᱸ ᱠᱳᱱᱳ ᱯᱷᱟᱭᱫᱟ ᱜᱮ ᱵᱟᱹᱱᱩᱜᱼᱟ ᱟᱹᱰᱤ ᱵᱟᱹᱲᱤᱡ ᱜᱮᱭᱟ ᱢᱳᱫᱤ ᱥᱚᱨᱠᱟᱨ ᱡᱚᱛᱚ ᱦᱚᱲᱜᱮ ᱜᱮᱥ ᱮ ᱮᱢᱟᱜ ᱠᱚᱣᱟ ᱢᱮᱱᱠᱷᱟᱱ ᱵᱮᱥ ᱵᱮᱥ ᱵᱮᱥ ᱵᱮᱥᱟᱜ ᱫᱚ ᱵᱟᱭ ᱮᱢᱚᱜᱼᱟ ᱡᱚᱛᱚ ᱚᱠᱟ ᱞᱤᱠᱚᱜ ᱠᱟᱱᱟ ᱚᱠᱟ ᱪᱤᱠᱟᱹᱜ ᱠᱟᱱᱟ ᱠᱚᱢ ᱫᱟᱢ ᱛᱟᱦᱮᱱ ᱠᱟᱱᱟ ᱜᱮᱥ ᱨᱮᱱᱟᱜ ᱴᱷᱤᱠ ᱜᱮᱭᱟ ᱩᱱᱟᱹᱜ ᱰᱷᱮᱹᱨ ᱟᱠᱟᱱ ᱫᱚ ᱜᱮᱥ ᱨᱮᱭᱟᱜ ᱫᱟᱢ ᱦᱚᱸ ᱮᱱᱠᱷᱟᱱ ᱪᱤᱠᱟᱹᱢ ᱯᱮᱨᱮᱡ ᱠᱮᱜᱼᱟ ᱢᱟᱲᱟᱝ ᱡᱟᱦᱟᱸ ᱱᱤᱛᱚᱜ ᱫᱚ ᱟᱡ ᱟᱡᱜᱮ ᱦᱩᱱᱟᱹᱝ ᱯᱮᱨᱮᱡ ᱞᱟᱹᱜᱤᱫ ᱯᱚᱭᱥᱟ ᱠᱚᱭ ᱮᱢᱚᱜ ᱮᱱᱠᱷᱟᱱ ᱫᱚ ᱦᱩᱱᱟᱹᱝ ᱱᱟᱯᱟᱭᱚᱜᱼᱟ ᱱᱤᱡᱮ ᱛᱮᱫᱚ ᱚᱠᱟ ᱨᱮᱢ ᱧᱟᱢᱟ ᱟᱨ ᱢᱟᱲᱟᱝ ᱢᱟᱲᱟᱝ ᱢᱟ ᱤᱧᱟᱹᱜ ᱫᱩ ᱥᱚ ᱴᱟᱠᱟ ᱠᱟᱛᱮᱫ ᱦᱚᱸ ᱜᱮᱥ ᱯᱮᱨᱮᱡ ᱜᱟᱱᱚᱜᱼᱟ ᱱᱤᱛᱚᱜ ᱫᱩ ᱥᱚ ᱠᱷᱚᱱ ᱥᱟᱛ ᱥᱚᱭᱮᱱᱟ ᱥᱟᱛ ᱥᱚ ᱠᱷᱚᱱ ᱦᱟᱡᱟᱨ ᱵᱟᱨᱚ ᱥᱚ ᱩᱱᱟᱹᱜ ᱰᱷᱮᱹᱨ ᱯᱚᱭᱥᱟ ᱚᱠᱟᱨᱮᱢ ᱧᱟᱢ ᱛᱮ ᱜᱮᱥ ᱮᱢ ᱯᱮᱨᱮᱡᱟ ᱛᱚᱵᱮ ᱛᱚ ᱫᱟᱠᱟᱢ ᱤᱥᱤᱱᱟ ᱯᱩᱭᱥᱟᱹ ᱦᱚᱸ ᱛᱟᱦᱮᱱᱟ ᱛᱚᱵᱮ ᱛᱚ ᱜᱮᱥ ᱮᱢ ᱯᱮᱨᱮᱡ ᱫᱟᱲᱮᱭᱟᱜᱼᱟ ᱩᱱᱟᱹᱜ ᱫᱟᱢ ᱠᱟᱱᱟ ᱚᱱᱟᱛᱮ ᱟᱹᱰᱤ ᱜᱮᱥ ᱟᱹᱰᱤ ᱵᱟᱹᱲᱤᱡ ᱜᱮᱥ ᱯᱮᱨᱮᱡ ᱠᱟᱛᱮ